ᱡᱚᱦᱟᱨ ᱜᱮ ᱜᱚᱢᱠᱮ ᱱᱚᱣᱟ ᱫᱚ ᱯᱨᱚᱫᱷᱟᱱ ᱢᱚᱱᱛᱨᱤ ᱠᱳᱣᱥᱚᱞ ᱡᱳᱡᱚᱱᱟ ᱚᱯᱷᱤᱥ ᱛᱚ ᱚ ᱤᱧ ᱠᱷᱟᱱ ᱯᱩᱨ ᱠᱷᱚᱱᱤᱧ ᱢᱮᱱᱫᱟ ᱢᱟᱺᱡᱷᱤ ᱚ ᱟᱪᱪᱷᱟ ᱚᱱᱟ ᱯᱨᱚᱫᱷᱟᱱ ᱢᱚᱱᱛᱨᱤ ᱠᱳᱥᱚᱞ ᱡᱳᱡᱚᱱᱟ ᱡᱮ ᱚᱯᱷᱤᱥ ᱠᱟᱱ ᱜᱮᱭᱟ ᱛᱚ ᱚᱱᱟᱫᱚ ᱟᱪᱪᱷᱟ ᱟᱪᱪᱷᱟ ᱛᱟᱦᱚᱞᱮ ᱚᱱᱟ ᱯᱨᱚᱫᱷᱟᱱ ᱢᱚᱱᱛᱨᱤ ᱠᱳᱥᱚᱞ ᱡᱳᱡᱚᱱᱟ ᱚᱯᱷᱤᱥ ᱠᱟᱱ ᱜᱮᱭᱟ ᱴᱷᱤᱠᱼᱜᱮ ᱠᱤᱱᱛᱩ ᱪᱮᱫ ᱪᱮᱫ ᱰᱚᱠᱩᱢᱮᱱᱴ ᱞᱟᱜᱟᱜᱼᱟ ᱚᱸᱰᱮ ᱱᱚᱣᱟ ᱡᱮ ᱤᱧ ᱴᱨᱮᱱᱤᱝᱼᱮ ᱮᱢᱟ ᱢᱮᱱᱠᱷᱟᱱ ᱡᱮ ᱤᱧᱫᱚ ᱟᱭᱢᱟ ᱯᱨᱚᱫᱷᱟᱱ ᱢᱚᱱᱛᱨᱤ ᱠᱳᱥᱚᱞ ᱡᱳᱡᱚᱱᱟ ᱠᱷᱚᱡ ᱟᱭᱢᱟ ᱨᱚᱠᱚᱢ ᱠᱟᱹᱢᱤ ᱤᱧᱫᱚ ᱚᱱᱟ ᱡᱮ ᱢᱚᱵᱟᱭᱤᱞ ᱤᱭᱟᱹ ᱞᱮᱠᱟᱛᱮ ᱟᱨᱠᱤ ᱢᱳᱵᱟᱭᱤᱞ ᱢᱮᱠᱟᱱᱤᱠ ᱞᱮᱠᱟᱛᱮ ᱚᱱᱟᱫᱩᱧ ᱠᱟᱹᱢᱤ ᱢᱮᱱ ᱦᱚᱪᱚᱭᱮᱫᱟ ᱟᱨᱠᱤ ᱚᱸᱰᱮ ᱴᱨᱮᱱᱤᱝ ᱛᱤᱱᱟᱹᱜ ᱫᱤᱱ ᱥᱚᱢᱚᱭ ᱚᱱᱟ ᱞᱟᱜᱟᱜᱼᱟ ᱟᱨ ᱚᱱᱟ ᱴᱨᱮᱱᱤᱝ ᱚᱠᱛᱮ ᱪᱮᱫ ᱪᱮᱫ ᱰᱚᱠᱩᱢᱮᱱᱴ ᱞᱟᱦᱟᱨᱮ ᱞᱟᱜᱟᱜᱼᱟ ᱚᱱᱟ ᱱᱟᱥᱮᱭᱟᱜ ᱠᱤᱢ ᱞᱟᱹᱭ ᱞᱮᱠᱷᱟᱡ ᱜᱚᱢᱠᱮ ᱠᱷᱩᱵᱽ ᱱᱟᱯᱟᱭᱜᱮ ᱦᱩᱭ ᱠᱚᱜᱼᱟ ᱟᱪᱪᱷᱟ ᱟᱪᱪᱷᱟ ᱟᱫᱷᱟᱨ ᱠᱟᱨᱰ ᱵᱷᱳᱴᱟᱨ ᱠᱟᱨᱰ ᱱᱤᱭᱟᱹᱜᱮ ᱵᱟᱝ ᱟᱨ ᱚᱱᱟ ᱥᱳ ᱦᱩᱭᱩᱜᱼᱟ ᱚᱸᱰᱮ ᱟᱪᱪᱷᱟ ᱧᱩᱛᱩᱢ ᱢᱟᱺᱡᱷᱤ ᱠᱤᱥᱠᱩ ᱴᱷᱤᱠ ᱜᱮᱭᱟ ᱤᱱᱟᱹ ᱛᱟᱞᱟᱨᱮ ᱤᱧ ᱢᱮᱱ ᱦᱚᱪᱚᱭᱮᱫᱟ ᱟᱨᱠᱤ ᱴᱨᱮᱱᱤᱝ ᱦᱟᱛᱟᱣ ᱞᱟᱹᱜᱤᱫ ᱡᱮ ᱛᱤᱱᱟᱹᱜ ᱫᱤᱱ ᱥᱚᱢᱚᱭ ᱞᱟᱜᱟᱜᱼᱟ ᱦᱳᱭ ᱠᱩᱲᱤ ᱵᱟᱭᱤᱥ ᱫᱤᱱ ᱠᱩᱲᱤ ᱵᱟᱭᱤᱥ ᱫᱤᱱ ᱴᱷᱤᱠ ᱜᱮᱭᱟ ᱛᱟᱦᱚᱞᱮ ᱱᱚᱣᱟ ᱠᱚ ᱥᱩᱥᱟᱹᱨ ᱦᱟᱛᱟᱣ ᱞᱟᱹᱜᱤᱫ ᱤᱧ ᱱᱚᱣᱟ ᱢᱚᱵᱟᱭᱤᱞ ᱟᱨᱠᱤ ᱢᱮᱠᱟᱱᱤᱠ ᱦᱟᱛᱟᱣ ᱞᱟᱹᱜᱤᱫᱼᱛᱮ ᱛᱤᱦᱤᱧ ᱤᱧᱟᱹᱜ ᱨᱩᱡᱤ ᱨᱚᱡᱽᱜᱟᱨ ᱯᱩᱸᱡᱤ ᱴᱟᱠᱟ ᱯᱚᱭᱥᱟ ᱠᱚᱫᱚ ᱫᱚᱨᱠᱟᱨᱚᱜᱼᱟ ᱟᱫᱚ ᱥᱚᱨᱠᱟᱨ ᱡᱟᱦᱟᱱᱟᱜ ᱯᱟᱦᱴᱟ ᱠᱷᱚᱡ ᱡᱟᱦᱟᱱᱟᱜ ᱥᱩᱡᱳᱜᱽ ᱥᱩᱵᱤᱫᱷᱟ ᱠᱤ ᱵᱟᱝ ᱧᱟᱢᱚᱜᱼᱟ ᱢᱟᱱᱮ ᱤᱧ ᱦᱚᱸᱛᱚ ᱚᱱᱠᱟᱱ ᱟᱨᱛᱷᱤᱠ ᱥᱳᱪᱚᱱᱤᱭᱚ ᱜᱮᱛᱤᱧᱟ ᱦᱚᱭᱛᱳ ᱫᱮᱠᱷᱟ ᱜᱮᱞᱚ ᱡᱮ ᱤᱭᱟᱹ ᱴᱨᱮᱱᱤᱝ ᱨᱤᱧ ᱯᱟᱥᱱᱟ ᱢᱮᱱᱠᱷᱟᱡ ᱟᱫᱚ ᱯᱟᱥ ᱠᱟᱛᱮ ᱫᱚ ᱵᱟᱝ ᱦᱩᱭᱩᱜᱼᱟ ᱤᱧᱟᱹᱜ ᱛᱚ ᱚᱱᱠᱟᱱ ᱞᱤᱪᱟᱹᱲ ᱜᱮᱛᱤᱧᱟ ᱤᱧᱟᱹᱜ ᱥᱚᱝᱥᱟᱨ ᱛᱚ ᱚᱱᱟ ᱛᱟᱞᱟᱨᱮ ᱟᱨ ᱪᱮᱫ ᱤᱧ ᱢᱮᱱᱟ ᱨᱮᱸᱜᱮᱡ ᱦᱚᱲ ᱫᱚ ᱚᱱᱟ ᱨᱮᱜᱮ ᱵᱟᱠᱚ ᱞᱟᱦᱟ ᱫᱟᱲᱮᱭᱟ ᱠᱟᱱᱟ ᱟᱹᱫᱤᱵᱟᱹᱥᱤ ᱥᱟᱱᱛᱟᱞ ᱵᱚᱭᱦᱟ ᱫᱚ ᱵᱟᱠᱚ ᱞᱟᱦᱟ ᱫᱟᱲᱮᱜ ᱠᱟᱱᱟ ᱤᱱᱟᱹ ᱤᱱᱟᱹᱜᱮ ᱢᱟᱨᱟᱝ ᱠᱟᱛᱷᱟ ᱫᱚ ᱟᱨᱠᱤ ᱜᱚᱝᱠᱮ ᱤᱱᱟᱹᱜᱤᱧ ᱞᱟᱹᱭᱫᱟ ᱴᱷᱤᱠ ᱜᱮᱭᱟ ᱢᱟ ᱡᱚᱦᱟᱨ ᱜᱮ ᱛᱟᱦᱚᱞᱮ ᱛᱟᱦᱚᱞᱮ ᱟᱴᱷᱟᱨᱚ ᱫᱤᱱ ᱟᱴᱷᱟᱨᱚ ᱫᱤᱱ ᱞᱟᱜᱟᱜᱼᱟ ᱴᱮᱨᱱᱤᱝ ᱚ ᱴᱷᱤᱠ ᱜᱮᱭᱟ ᱡᱚᱦᱟᱨ